ᱤᱧ ᱞᱟᱦᱟᱛᱮ ᱨᱮᱭᱟᱜ ᱱᱤᱛᱳᱜ ᱵᱟᱹᱧ ᱞᱟᱹᱠᱛᱤᱭᱟᱜ ᱠᱟᱱᱟ ᱪᱮᱠᱟᱛᱮ ᱟᱞᱮ ᱫᱚ ᱱᱟᱣᱟ ᱡᱟᱜᱟ ᱨᱮᱞᱮ ᱟᱠᱟᱱᱟ ᱚᱱᱟᱛᱮ ᱵᱟᱛᱤᱞ ᱞᱟᱹᱜᱤᱫ ᱤᱧᱟᱹᱜ ᱫᱚ ᱦᱩᱭᱩᱜ ᱠᱟᱱᱟ ᱟᱨ ᱵᱚᱠᱟᱨᱳ ᱱᱚᱣᱟ ᱨᱮᱭᱟᱜ ᱤᱧᱟᱹᱜ ᱵᱟᱹᱛᱤᱞ ᱠᱟᱹᱢᱤᱦᱚᱨᱟ ᱞᱚᱜᱚᱱᱚᱜ ᱢᱟ